ᱥᱩᱨ ᱥᱩᱯᱩᱨ ᱢᱚᱦᱟ ᱵᱤᱨᱫᱟᱹ ᱜᱟᱲ ᱫᱚ ᱦᱩᱭᱩᱜ ᱠᱟᱱᱟ ᱵᱚᱞᱯᱩᱨ ᱠᱚᱞᱮᱡ ᱯᱩᱨᱱᱤ ᱫᱮᱵᱤ ᱠᱚᱞᱮᱡ ᱚᱱᱟ ᱨᱮᱫᱚ ᱤᱧᱨᱮᱱ ᱜᱟᱛᱮ ᱠᱩᱠᱩ ᱯᱟᱲᱦᱟᱣ ᱟᱠᱟᱱ ᱜᱮᱭᱟ ᱚᱱᱟᱨᱮ ᱟᱨᱥ ᱥᱟᱭᱤᱱᱥ ᱟᱨ ᱵᱮᱯᱟᱨ ᱨᱮᱱᱟᱜ ᱥᱟᱛᱟᱢ ᱠᱩ ᱢᱮᱱᱟᱜ ᱟᱠᱟᱫᱟ